ᱵᱟᱸᱠᱩᱲᱟ ᱡᱮᱞᱟᱨᱮ ᱪᱮᱫ ᱵᱚᱱ ᱧᱟᱢᱫᱟ ᱚᱱᱟ ᱪᱮᱫ ᱵᱚᱱ ᱧᱟᱢᱫᱟ ᱟᱫᱚ ᱡᱚᱛᱚᱵᱚᱱ ᱧᱟᱢᱫᱟ ᱧᱟᱢᱫᱚ ᱟᱫᱚ ᱩᱱᱟᱹᱜ ᱫᱷᱟᱹᱨᱤᱡ ᱫᱚ ᱟᱵᱚ ᱵᱚᱱ ᱵᱟᱲᱟᱭᱟ ᱩᱱᱟᱹᱜ ᱫᱚ ᱵᱟᱵᱚᱱ ᱞᱟᱹᱭ ᱫᱟᱲᱮᱭᱟᱜᱼᱟ ᱟᱵᱚ ᱫᱚ ᱦᱚᱲ ᱵᱚᱦᱚᱜ ᱢᱟᱦᱞᱮ ᱢᱩᱰᱟᱹ ᱥᱟᱱᱛᱟᱞ ᱠᱟᱱᱟ ᱵᱚᱱ ᱟᱫᱚ ᱵᱟᱵᱚᱱ ᱞᱟᱹᱭ ᱫᱟᱲᱮᱭᱟᱜ ᱠᱟᱱᱟ ᱱᱤᱛᱚᱜ ᱫᱚ ᱯᱚᱨᱮ ᱵᱚᱱ ᱟᱫᱚ ᱤᱧ ᱛᱚ ᱮᱠᱟᱞ ᱵᱟᱹᱧ ᱞᱟᱹᱭ ᱫᱟᱲᱮᱭᱟᱜ ᱠᱟᱹᱱᱟᱹᱧ ᱪᱮᱫ ᱦᱩᱭᱩᱹᱜ ᱠᱟᱱᱟ ᱵᱟᱸᱠᱩᱲᱟ ᱡᱮᱞᱟᱨᱮ ᱚᱱᱟᱫᱚ ᱵᱟᱹᱧ ᱞᱟᱹᱭ ᱠᱤᱭᱟᱹᱧ ᱞᱟᱹᱭ ᱢᱟᱱᱮ ᱟᱫᱚ ᱤᱭᱟᱹᱭ ᱵᱚᱭᱮᱥ ᱦᱚᱸᱧ ᱵᱚᱭᱮᱥ ᱱᱟᱹᱧ ᱟᱨ ᱞᱟᱹᱭ ᱦᱚᱸ ᱵᱟᱹᱧ ᱞᱟᱹᱭ ᱫᱟᱲᱮᱭᱟᱜ ᱠᱟᱹᱱᱟᱹᱧ ᱟᱫᱚ ᱪᱮᱫ ᱤᱧ ᱢᱮᱱᱟᱹᱧ ᱦᱮᱸ ᱞᱟᱹᱭ ᱫᱟ ᱪᱮᱫ ᱠᱚ ᱧᱟᱢᱚᱜ ᱠᱟᱱᱟ ᱪᱮᱫ ᱠᱚ ᱵᱟᱝ ᱟᱫᱚ ᱚᱦᱚᱧ ᱵᱟᱹᱧ ᱞᱟᱹᱭ ᱫᱟᱲᱮᱭᱟᱜ ᱠᱟᱹᱱᱟᱹᱧ ᱟᱫᱚ ᱟᱵᱚ ᱨᱮᱱ ᱟᱨ ᱦᱚᱲ ᱦᱮᱱᱟᱜ ᱠᱚ ᱩᱱᱠᱩ ᱫᱚᱠᱚ ᱞᱟᱹᱭ ᱫᱟᱲᱮᱭᱟᱜᱼᱟ ᱤᱧ ᱫᱚ ᱵᱟᱹᱧ ᱞᱟᱹᱭ ᱫᱟᱲᱮᱭᱟᱜ ᱠᱟᱹᱱᱟᱹᱧ ᱦᱮᱸ ᱟᱵᱚ ᱨᱮᱱ ᱦᱚᱲ ᱩᱱᱠᱩ ᱠᱚ ᱡᱚᱛᱚ ᱠᱚ ᱥᱟᱢᱴᱟᱣ ᱛᱟᱵᱚᱱᱟ ᱚᱵᱚᱥᱥᱳᱭ ᱦᱮᱱᱟᱜ ᱠᱚᱜᱮᱭᱟ ᱵᱟᱹᱱᱩᱜ ᱠᱚᱣᱟ ᱠᱤ ᱤᱧ ᱵᱟᱹᱧ ᱞᱟᱹᱭ ᱫᱟᱲᱮᱭᱟᱜᱼᱟ ᱩᱱᱠᱩ ᱦᱚᱸ ᱵᱟᱠᱚ ᱞᱟᱹᱭ ᱫᱟᱲᱮᱭᱟᱜᱼᱟ ᱛᱟ ᱫᱚ ᱵᱟᱝ ᱠᱟᱱᱟ ᱡᱚᱛᱚ ᱠᱚ ᱞᱟᱹᱭᱟ ᱞᱟᱹᱭ ᱫᱚ ᱦᱮᱸ ᱚᱱᱟ ᱦᱚᱛᱮᱜ ᱛᱮ ᱦᱮᱱᱟᱜ ᱠᱚᱣᱟ ᱟᱨ ᱦᱮᱱᱟᱜ ᱠᱚᱣᱟ ᱢᱟᱱᱮ ᱛᱟᱦᱮᱸᱱ ᱜᱮᱭᱟᱠᱚ ᱡᱚᱛᱚᱜᱮ ᱦᱮᱸ ᱟᱫᱚ ᱤᱧᱟᱹᱜ ᱟᱨ ᱧᱟᱢ ᱦᱚᱸ ᱧᱟᱢᱚᱜ ᱠᱟᱱᱟ ᱵᱟᱝ ᱫᱚ ᱵᱟᱝ ᱧᱟᱢ ᱵᱟᱸᱠᱩᱲᱟ ᱡᱮᱞᱟᱨᱮ ᱡᱚᱛᱚᱜᱮ ᱧᱟᱢᱚᱜ ᱠᱟᱱᱟ ᱧᱟᱢ ᱠᱤ ᱵᱟᱝ ᱧᱟᱢᱚᱜ ᱠᱟᱱᱟ ᱦᱮᱸ ᱮᱭ ᱚᱱᱟ ᱦᱚᱛᱮᱜ ᱛᱤᱧ ᱞᱟᱹᱭ ᱫᱟᱹᱧ ᱟᱨᱚ ᱟᱵᱚᱨᱮᱱ ᱟᱨᱚ ᱛᱚ ᱚᱞᱚᱜ ᱯᱟᱲᱦᱟᱜ ᱦᱚᱲ ᱦᱮᱱᱟᱜ ᱠᱚᱣᱟ ᱩᱱᱠᱩ ᱠᱚ ᱡᱚᱛᱚ ᱠᱚ ᱵᱟᱲᱟᱭᱟ ᱡᱚᱛᱚ ᱠᱚ ᱟᱜᱩᱭᱮᱫᱟ ᱟᱨ ᱟᱵᱚ ᱵᱚᱱ ᱧᱟᱢᱫᱟ ᱩᱱᱠᱩ ᱜᱮ ᱦᱮᱸ ᱩᱱᱠᱩ ᱜᱮᱠᱚ ᱧᱮᱞ ᱫᱟ ᱡᱟᱦᱟᱸᱭ ᱵᱟᱭ ᱵᱟᱲᱟᱭᱟ ᱩᱱᱤ ᱪᱮᱫ ᱮ ᱵᱩᱡᱟᱭ ᱦᱮᱸ ᱚᱱᱟᱛᱮ ᱥᱟᱹᱨᱤ ᱠᱟᱛᱷᱟ ᱠᱟᱱ ᱜᱮᱭᱟ ᱚᱞᱚᱜ ᱯᱟᱲᱦᱟᱜ ᱵᱟᱹᱧ ᱵᱟᱲᱟᱭᱟ ᱥᱮ ᱵᱟᱹᱧ ᱵᱩᱡᱟᱹᱧ ᱟᱨ ᱵᱟᱝ ᱵᱟᱲᱟᱭ ᱠᱟᱛᱮᱫ ᱫᱚ ᱩᱱ ᱥᱚᱢᱚᱭ ᱵᱟᱝ ᱴᱷᱟᱹᱣᱠᱟᱹ ᱦᱩᱭ ᱠᱟᱱᱟ ᱟᱫᱚ ᱟᱫᱚ ᱪᱤᱠᱟᱹᱭᱟᱹᱧ ᱚᱱᱟ ᱱᱤᱛᱚᱜ ᱟᱱᱟᱜ ᱵᱩᱡᱽ ᱫᱟᱹᱧ ᱪᱟᱜ ᱵᱟᱹᱧ ᱴᱷᱟᱹᱣᱠᱟᱹ ᱞᱤᱫᱟᱹᱧ ᱚᱞᱚᱜ ᱯᱟᱲᱦᱟᱣ ᱚᱞᱚᱜ ᱯᱟᱲᱦᱟᱜ ᱛᱤᱱᱟᱹᱜ ᱵᱷᱟᱞᱮᱭᱟ ᱚᱱᱟ ᱫᱚ ᱤᱧ ᱫᱚ ᱵᱟᱹᱧ ᱵᱩᱡᱽ ᱞᱤᱫᱟᱹᱧ ᱯᱟᱹᱦᱤᱞ ᱫᱚ ᱦᱮᱸ ᱜᱟᱹᱭ ᱢᱟᱦᱨᱟ ᱢᱤᱛᱟᱹᱧᱟᱭ ᱡᱚᱢ ᱦᱚᱸ ᱩᱱ ᱥᱚᱢᱚᱭ ᱵᱟᱝ ᱛᱟᱦᱮᱸ ᱠᱟᱱᱟ ᱵᱟᱵᱟ ᱛᱟᱠᱚ ᱠᱚ ᱢᱤᱛᱟᱹᱧᱟ ᱪᱟᱞᱟᱜ ᱢᱮᱭᱟ ᱫᱩ ᱚᱠᱟᱨᱮ ᱜᱟᱹᱭ ᱢᱟᱦᱨᱟ ᱚᱠᱟᱨᱮ ᱢᱩᱱᱤᱥ ᱚᱠᱟᱨᱮ ᱪᱮᱫ ᱠᱚ ᱫᱚᱦᱚ ᱞᱤᱫᱤᱧᱟ ᱦᱮᱸ ᱚᱱᱟ ᱦᱚᱛᱮᱜ ᱛᱮ ᱟᱫᱚ ᱵᱟᱝ ᱤᱧ ᱴᱷᱟᱹᱣᱠᱟᱹ ᱫᱟᱲᱮᱭᱟᱹᱫᱟᱹᱧ ᱦᱮᱸ